ᱵᱤᱨᱵᱷᱩᱢ ᱯᱚᱱᱚᱛ ᱨᱮ ᱡᱟᱦᱟᱸ ᱠᱚ ᱥᱟᱱᱛᱟᱞ ᱟᱛᱳ ᱢᱮᱱᱟᱜᱼᱟ ᱥᱮ ᱟᱹᱫᱤᱵᱟᱹᱥᱤ ᱟᱹᱛᱩ ᱢᱮᱱᱟᱜᱼᱟ ᱩᱱᱠᱩ ᱟᱜ ᱡᱟᱦᱟᱸ ᱟᱹᱨᱤᱪᱟᱹᱞᱤ ᱞᱟᱠᱪᱟᱨ ᱠᱚ ᱢᱮᱱᱟᱜᱼᱟ ᱚᱱᱟ ᱠᱚ ᱟᱹᱰᱤ ᱥᱮᱫᱟᱭ ᱠᱷᱚᱱ ᱜᱮ ᱯᱤᱲᱦᱤ ᱠᱮ ᱯᱤᱲᱦᱤ ᱦᱟᱯᱲᱟᱢ ᱠᱚ ᱞᱟᱹᱭ ᱩᱫᱩᱜ ᱪᱟᱞ ᱞᱮᱠᱟᱛᱮᱜᱮ ᱪᱟᱞᱟᱜ ᱠᱟᱱᱟ ᱱᱤᱛᱚᱝ ᱦᱚᱸ ᱧᱮᱞᱚᱜ ᱠᱟᱱᱟ ᱡᱮᱞᱮᱠᱟ ᱧᱮᱞᱚᱜ ᱠᱟᱱᱟ ᱠᱟᱨᱟᱢ ᱜᱚᱸᱥᱟᱭ ᱫᱮᱵᱟ ᱥᱮᱵᱟ ᱨᱮᱱᱟᱜ ᱠᱟᱨᱟᱢ ᱵᱤᱱᱛᱤ ᱠᱟᱨᱟᱢ ᱯᱩᱡᱟᱹ ᱯᱚᱨᱵᱷᱟᱥ ᱚᱱᱟ ᱦᱚᱸ ᱚᱱᱠᱟᱜᱮ ᱧᱮᱞᱚᱜ ᱠᱟᱱᱟ ᱟᱨ ᱠᱷᱚᱫᱟ ᱡᱟᱦᱟᱸ ᱫᱚ ᱠᱩᱲᱤ ᱦᱚᱯᱚᱱ ᱟᱠᱚᱣᱟᱜ ᱟᱨ ᱢᱤᱫ ᱨᱚᱠᱚᱢ ᱢᱚᱱᱮ ᱨᱟᱹᱥᱠᱟᱹ ᱥᱮ ᱥᱟᱶᱛᱟ ᱨᱮᱱᱟᱜ ᱟᱹᱨᱤ ᱥᱮ ᱱᱤᱭᱟᱹ ᱫᱚ ᱟᱵᱚᱣᱟᱜ ᱳᱭᱛᱤᱡᱽᱡᱷᱚ ᱜᱚᱨᱚᱵᱽ ᱨᱮᱱᱟᱜ ᱡᱤᱱᱤᱥ ᱚᱱᱟ ᱟᱹᱰᱤ ᱡᱚᱛᱷᱟᱛ ᱢᱟᱱᱚᱛ ᱟᱛᱮᱜ ᱠᱚ ᱢᱟᱱᱟᱣ ᱟᱜᱩᱭᱮᱫ ᱠᱟᱱᱟ ᱡᱟᱦᱟᱸ ᱦᱚᱛᱮᱡ ᱛᱮ ᱱᱤᱛᱚᱜ ᱦᱚᱸ ᱚᱱᱟ ᱠᱚ ᱡᱤᱱᱤᱥ ᱞᱮᱛᱟᱲ ᱜᱮ ᱢᱮᱱᱟᱜᱼᱟ